ᱛᱷᱟᱹᱱᱤᱛ ᱜᱮᱢ ᱠᱷᱮᱞ ᱠᱚᱫᱚ ᱦᱩᱭᱩᱜ ᱠᱟᱱᱟ ᱡᱮᱞᱮᱠᱟ ᱞᱩᱰᱩ ᱠᱮᱨᱟᱢ ᱵᱤᱧ ᱟᱨ ᱟᱬᱜᱚᱢ ᱫᱟᱵᱟ ᱢᱟᱨᱵᱮᱞ ᱟᱨᱦᱚᱸ ᱟᱹᱰᱤ ᱞᱮᱠᱟᱱ ᱜᱮᱢ ᱛᱷᱟᱹᱱᱤᱛ ᱜᱮᱢ ᱠᱷᱮᱞ ᱞᱮᱠᱷᱟᱱ ᱦᱚᱲᱢᱚ ᱨᱮᱱᱟᱜ ᱢᱚᱱᱮ ᱡᱤᱣᱤ ᱠᱚ ᱟᱹᱰᱤ ᱥᱚᱨᱚᱞᱚᱜᱼᱟ ᱚᱱᱟᱛᱮ ᱱᱚᱣᱟ ᱚᱱᱟᱛᱮ ᱱᱚᱣᱟ ᱠᱚ ᱠᱷᱮᱞ ᱫᱚ ᱢᱟᱹᱱᱢᱤ ᱦᱚᱯᱚᱱᱟᱜ ᱡᱤᱭᱚᱱ ᱨᱮ ᱞᱳᱠᱥᱟᱱ ᱫᱚ ᱵᱟᱹᱱᱩᱜᱼᱟ ᱢᱮᱱᱠᱷᱟᱱ ᱚᱠᱟ ᱠᱷᱮᱞ ᱦᱚᱸ ᱵᱟᱭ ᱞᱳᱠᱥᱟᱱᱟ ᱵᱮᱵᱚᱦᱟᱨ ᱨᱮᱜᱮ ᱱᱟᱯᱟᱭ ᱛᱮᱵᱚᱱ ᱵᱮᱵᱚᱦᱟᱨ ᱜᱟᱱ ᱞᱮᱠᱷᱟᱱ ᱚᱱᱟᱛᱮ ᱱᱚᱣᱟᱠᱚ ᱜᱮᱢ ᱡᱮᱞᱮᱠᱟ ᱞᱩᱰᱩ ᱠᱨᱟᱢ ᱵᱳᱨᱰ ᱟᱨ ᱵᱤᱧ ᱟᱨ ᱟᱬᱜᱚᱢ ᱠᱚ ᱱᱚᱣᱟ ᱠᱷᱮᱞ ᱫᱚ ᱵᱚᱦᱚᱜ ᱨᱮᱱᱟᱜ ᱵᱩᱫᱽᱫᱷᱤ ᱛᱮ ᱠᱷᱮᱞ ᱦᱩᱭᱩᱜᱼᱟ ᱢᱤᱫ ᱦᱚᱲᱟᱜ ᱵᱚᱦᱚᱜ ᱵᱩᱫᱽᱫᱷᱤ ᱚᱠᱟ ᱞᱮᱠᱟ ᱟᱨ ᱛᱤᱱᱟᱹᱜ ᱞᱚᱜᱚᱱᱮ ᱠᱟᱹᱢᱤᱭᱟ ᱱᱚᱣᱟ ᱠᱚ ᱠᱷᱮᱞ ᱨᱮᱫᱚ ᱵᱟᱨ ᱦᱚᱲ ᱠᱷᱚᱱ ᱯᱩᱱ ᱦᱚᱲ ᱫᱷᱟᱹᱵᱤᱡ ᱠᱚ ᱠᱷᱮᱞᱟ ᱟᱨ ᱟᱯᱟᱱ ᱟᱹᱯᱤᱱ ᱵᱩᱫᱽᱫᱷᱤ ᱛᱮᱠᱚ ᱠᱷᱮᱞᱟ ᱱᱚᱣᱟ ᱛᱷᱟᱹᱱᱤᱛ ᱜᱮᱢ ᱠᱚᱫᱚ ᱟᱹᱰᱤ ᱱᱟᱯᱟᱭ ᱜᱮᱭᱟ ᱢᱮᱱᱠᱷᱟᱱ ᱵᱮᱵᱚᱦᱟᱨ ᱨᱮᱵᱚᱱ ᱜᱟᱱ ᱞᱮᱠᱷᱟᱱ ᱚᱠᱟᱦᱚᱸ ᱵᱟᱝ ᱚᱠᱟᱦᱚᱸ ᱵᱟᱭ ᱞᱳᱠᱥᱟᱱᱟ ᱵᱮᱵᱚᱦᱟᱨ ᱜᱮ ᱜᱟᱱ ᱦᱩᱭᱩᱜᱼᱟ ᱠᱟᱹᱴᱤᱡ ᱜᱤᱫᱽᱨᱟᱹ ᱠᱚᱫᱚ ᱟᱹᱰᱤ ᱟᱹᱰᱤ ᱥᱚᱠᱛᱚ ᱫᱚ ᱵᱟᱵᱚᱱ ᱵᱮᱵᱚᱦᱟᱨ ᱦᱚᱪᱚ ᱟᱠᱚᱣᱟ ᱦᱮᱸ